ᱦᱮᱸ ᱵᱷᱟᱨᱚᱛ ᱨᱮᱱ ᱠᱤᱪᱷᱩᱜᱟᱱ ᱨᱟᱡᱟ ᱠᱚᱣᱟᱜ ᱠᱟᱛᱷᱟᱧ ᱞᱟᱹᱭ ᱫᱟᱲᱮᱭᱟᱜᱼᱟ ᱡᱟᱸᱦᱟ ᱫᱚ ᱤᱧ ᱤᱛᱩᱱ ᱟᱥᱲᱟ ᱨᱤᱧ ᱵᱟᱲᱟᱭ ᱟᱠᱟᱫᱟ ᱥᱮ ᱜᱤᱫᱽᱨᱟᱹ ᱠᱷᱚᱱ ᱤᱧ ᱯᱟᱲᱦᱟᱣ ᱟᱸᱡᱚᱢ ᱟᱠᱟᱫᱟ ᱩᱱᱠᱩ ᱨᱟᱡᱟ ᱠᱚ ᱢᱚᱫᱽᱫᱷᱮ ᱵᱟᱵᱟᱨ ᱟᱠᱵᱚᱨ ᱪᱷᱚᱛᱨᱚᱯᱚᱛᱤ ᱥᱤᱵᱟᱡᱤ ᱥᱟᱦᱟᱡᱟᱦᱟᱱ ᱡᱟᱦᱟᱝᱜᱤᱨ ᱟᱨᱦᱚᱸ ᱟᱭᱢᱟ ᱦᱚᱲ ᱠᱚ ᱛᱟᱸᱦᱮ ᱠᱟᱱᱟ ᱛᱟᱨᱢᱚᱫᱽᱫᱷᱮᱨᱮ ᱥᱟᱦᱟᱡᱟᱦᱟᱱ ᱵᱟᱨᱮᱛᱤᱧ ᱠᱤᱪᱷᱤᱧ ᱞᱟᱹᱭᱟ ᱱᱚᱣᱟ ᱠᱚᱨᱮᱱᱟᱜ ᱱᱟᱜᱟᱢ ᱤᱫᱤ ᱠᱟᱛᱮᱫ ᱥᱟᱦᱟᱡᱟᱦᱟᱱ ᱢᱤᱫᱴᱟᱝ ᱟᱹᱰᱤᱵᱷᱟᱹᱜᱤᱭ ᱠᱟᱹᱢᱤ ᱟᱠᱟᱫᱟ ᱥᱟᱦᱟᱡᱟᱱ ᱫᱚ ᱢᱩᱜᱷᱚᱞ ᱨᱟᱡᱽ ᱵᱚᱝᱥᱚᱨᱮᱱ ᱧᱩᱛᱩᱢᱟᱱ ᱨᱟᱡᱟᱭ ᱛᱟᱸᱦᱮ ᱠᱟᱱᱟ ᱟᱡ ᱵᱟᱵᱟ ᱡᱟᱦᱟᱝᱜᱤᱨ ᱩᱱᱤ ᱫᱚ ᱢᱩᱜᱚᱞ ᱨᱟᱡᱽ ᱵᱚᱝᱥᱚᱨᱮᱱ ᱧᱩᱛᱩᱢᱟᱱ ᱨᱟᱡᱟᱭ ᱛᱟᱸᱦᱮ ᱠᱟᱱᱟ ᱥᱟᱦᱟᱡᱟᱦᱟᱱ ᱟᱭᱟᱜ ᱟᱢᱚᱞᱨᱮ ᱡᱚᱠᱷᱚᱱ ᱟᱡ ᱨᱟᱡᱟᱭ ᱛᱟᱸᱦᱮ ᱠᱟᱱᱟ ᱟᱡ ᱛᱚᱠᱷᱚᱱ ᱵᱷᱟᱨᱚᱛ ᱫᱤᱥᱚᱢ ᱨᱮᱭᱟᱜ ᱨᱟᱡᱫᱷᱟᱱᱤ ᱫᱤᱞᱞᱤ ᱨᱮ ᱡᱟᱢᱟ ᱢᱚᱥᱡᱤᱫ ᱮ ᱵᱮᱱᱟᱣ ᱞᱮᱫᱟ ᱩᱱᱤ ᱟᱢᱚᱞᱨᱮ ᱟᱨ ᱢᱤᱫᱴᱟᱝ ᱧᱩᱛᱩᱢᱟᱱ ᱡᱤᱱᱤᱥ ᱛᱟᱸᱦᱮ ᱠᱟᱱᱟ ᱡᱟᱸᱦᱟᱴᱟᱜ ᱢᱟᱨᱟᱜ ᱢᱟᱹᱪᱤ ᱵᱚᱱ ᱢᱮᱛᱟᱜ ᱠᱟᱱᱟ ᱚᱱᱟ ᱮᱠᱷᱳᱱᱳ ᱱᱮᱛᱟᱨᱦᱚᱸ ᱟᱹᱰᱤ ᱪᱚᱨᱪᱟᱨᱮ ᱢᱮᱱᱟᱜᱼᱟ ᱪᱮᱫᱟᱜ ᱥᱮ ᱟᱹᱰᱤ ᱫᱟᱹᱢᱤ ᱫᱟᱹᱢᱤ ᱥᱳᱱᱟ ᱨᱩᱯᱟᱹ ᱛᱮ ᱵᱮᱱᱟᱣ ᱟᱠᱟᱱᱟ ᱱᱤᱭᱟᱹ ᱢᱟᱨᱟᱜ ᱢᱟᱹᱪᱤ ᱫᱚ ᱥᱟᱦᱟᱡᱟᱦᱟᱱ ᱟᱜ ᱟᱢᱚᱞᱨᱮ ᱟᱨᱚ ᱢᱤᱫᱴᱟᱱ ᱢᱟᱨᱟᱝ ᱠᱟᱹᱢᱤ ᱫᱷᱟᱹᱨᱛᱤ ᱨᱮᱱᱟᱜ ᱧᱩᱛᱢᱟᱱ ᱧᱮᱞ ᱡᱚᱝ ᱡᱤᱱᱤᱥ ᱢᱚᱫᱽᱫᱷᱮᱨᱮ ᱢᱤᱫᱴᱟᱱ ᱧᱩᱛᱩᱢᱟᱱ ᱧᱮᱞ ᱡᱚᱝ ᱡᱤᱱᱤᱥ ᱛᱟᱡᱢᱚᱦᱚᱞ ᱡᱟᱸᱦᱟ ᱫᱚ ᱵᱷᱟᱨᱚᱛ ᱫᱤᱥᱚᱢ ᱨᱮᱭᱟᱜ ᱩᱛᱛᱚᱨ ᱯᱚᱨᱫᱮᱥ ᱯᱚᱱᱚᱛ ᱨᱮᱭᱟᱜ ᱢᱤᱫᱴᱮᱱ ᱟᱨᱟᱝ ᱥᱚᱦᱚᱨ ᱟᱜᱽᱨᱟ ᱨᱮ ᱵᱮᱱᱟᱣ ᱟᱠᱟᱱᱟ ᱚᱱᱟ ᱛᱟᱡᱽᱢᱚᱦᱚᱞ ᱧᱮᱞ ᱞᱟᱹᱜᱤᱫ ᱫᱮᱥ ᱵᱤᱫᱮᱥ ᱠᱷᱚᱱ ᱟᱭᱢᱟ ᱦᱚᱲ ᱱᱟᱱᱟ ᱥᱚᱢᱚᱭ ᱠᱚ ᱧᱮᱧᱮᱞ ᱠᱚ ᱦᱤᱡᱩᱜᱼᱟ